ᱦᱮᱞᱳ ᱰᱟᱭᱵᱷᱟᱨ ᱵᱟᱹᱵᱩ ᱚᱠᱟᱨᱮ ᱟᱨ ᱡᱟᱦᱟᱸ ᱴᱷᱟᱶ ᱨᱮ ᱦᱤᱡᱩᱜ ᱤᱧ ᱢᱮᱱ ᱞᱮᱫ ᱢᱮᱭᱟ ᱚᱸᱰᱮ ᱢᱟ ᱱᱤᱛᱚᱜ ᱵᱟᱢ ᱥᱮᱴᱮᱨ ᱠᱟᱱᱟ ᱛᱤᱱ ᱨᱮᱢ ᱦᱤᱡᱩᱜᱼᱟ ᱟᱨ ᱤᱧᱟᱹᱜ ᱥᱚᱢᱚᱭ ᱠᱚ ᱦᱩᱭᱩᱜ ᱠᱟᱱᱟ ᱰᱷᱮᱨ ᱵᱟᱝ ᱵᱤᱞᱚᱢ ᱠᱟᱛᱮᱫ ᱩᱥᱟᱹᱨᱟ ᱜᱮ ᱦᱤᱡᱩᱜᱼᱟ ᱟᱨ ᱡᱟᱦᱟᱸ ᱴᱷᱟᱶᱨᱮᱧ ᱦᱚᱦᱚᱣ ᱟᱠᱟᱫ ᱢᱮᱭᱟ ᱚᱸᱰᱮ ᱜᱮᱢ ᱦᱤᱡᱩᱜᱼᱟ ᱟᱨ ᱱᱚᱰᱮ ᱠᱷᱚᱱ ᱩᱥᱟᱹᱨᱟ ᱥᱟᱺᱦᱤᱡ ᱜᱮᱢ ᱤᱫᱤᱭᱤᱧᱟ ᱪᱟᱰᱮ ᱫᱷᱟᱨᱟ ᱦᱤᱡᱩᱜ ᱢᱮ